ᱥᱮᱫᱟᱭ ᱫᱚ ᱟᱞᱮ ᱫᱚ ᱟᱞᱮ ᱠᱚᱥᱮ ᱦᱚᱲ ᱠᱚᱦᱚᱸ ᱟᱹᱰᱤ ᱢᱟᱱᱮ ᱟᱹᱰᱤ ᱱᱟᱪᱟᱨᱞᱮ ᱛᱟᱦᱮᱸ ᱞᱮᱱᱟ ᱠᱟᱱᱟ ᱫᱤᱣᱦᱟᱹ ᱥᱩᱱᱩᱢ ᱛᱮ ᱰᱤᱵᱟᱹ ᱥᱩᱱᱩᱢ ᱛᱮ ᱫᱤᱣᱦᱟᱹᱞᱮ ᱡᱩᱞᱟ ᱨᱮᱝᱴᱷᱮᱝ ᱞᱮ ᱡᱩᱞᱟ ᱚᱱᱟ ᱠᱚᱛᱮᱞᱮ ᱢᱟᱨᱥᱟᱞᱚᱜ ᱛᱟᱦᱮᱸ ᱠᱟᱱᱟ ᱛᱟᱨᱯᱚᱨᱮ ᱥᱟᱦᱟᱱ ᱧᱟᱢ ᱠᱟᱛᱮᱫ ᱪᱩᱞᱦᱟᱹ ᱠᱚᱨᱮ ᱞᱮ ᱫᱟᱠᱟᱭᱟ ᱟᱨ ᱱᱤᱛ ᱠᱟᱛᱮᱜ ᱫᱚ ᱟᱹᱰᱤ ᱟᱸᱴ ᱥᱩᱵᱤᱫᱷᱟ ᱦᱩᱭ ᱟᱠᱟᱱᱟ ᱤᱞᱮᱠᱴᱨᱤᱠ ᱵᱟᱹᱛᱤ ᱡᱩᱞᱩᱜᱼᱟ ᱛᱟᱨᱯᱚᱨᱮ ᱜᱮᱥ ᱥᱤᱞᱤᱱᱰᱟᱨ ᱞᱟᱭᱮᱱ ᱛᱮ ᱞᱟᱭᱤᱱ ᱛᱮᱱᱟᱜ ᱦᱚᱸ ᱥᱤᱞᱤᱱᱰᱟᱨ ᱚᱱᱟ ᱠᱚᱛᱮ ᱫᱟᱠᱟ ᱩᱛᱩ ᱠᱟᱛᱮᱫ ᱡᱚᱢᱫᱟ ᱤᱱᱟᱹ ᱠᱚᱨᱮᱱᱟᱜ ᱛᱮ ᱱᱮᱛᱟᱨ ᱫᱚ ᱟᱹᱰᱤᱜᱮ ᱥᱩᱡᱳᱜᱽ ᱥᱩᱵᱤᱫᱷᱟ ᱦᱩᱭ ᱟᱠᱟᱱᱟ